ᱱᱤᱭᱟᱹ ᱞᱟᱦᱟ ᱫᱚ ᱮᱯᱷᱮᱢ ᱨᱮᱰᱤᱭᱳ ᱛᱟᱦᱮᱸᱠᱟᱱᱟ ᱥᱮᱨᱮᱧ ᱠᱚᱞᱮ ᱦᱚᱲ ᱥᱮᱨᱮᱧ ᱠᱚᱞᱮ ᱟᱸᱡᱚᱢ ᱵᱟᱲᱟᱭᱮᱫ ᱛᱟᱦᱮᱱᱚᱜᱼᱟ ᱚᱱᱟ ᱠᱚ ᱟᱸᱡᱚᱢ ᱢᱚᱡᱽ ᱜᱮ ᱟᱹᱭᱠᱟᱹᱜ ᱠᱟᱱ ᱛᱟᱦᱮᱱᱟ ᱦᱚᱲ ᱥᱮᱨᱮᱧ ᱠᱚᱞᱮ ᱟᱸᱡᱚᱢ ᱧᱟᱢᱟ ᱱᱤᱛᱳᱝ ᱫᱚ ᱴᱤᱵᱤ ᱨᱮᱞᱮ ᱢᱮᱫ ᱛᱮᱞᱮ ᱧᱮᱞᱫᱟ ᱞᱟᱦᱟ ᱫᱚ ᱞᱩᱛᱩᱨ ᱛᱮᱞᱮ ᱟᱸᱡᱚᱢᱮᱫ ᱛᱟᱦᱮᱱᱚᱜᱼᱟ ᱱᱤᱛᱳᱜ ᱫᱚ ᱢᱮᱫ ᱛᱮᱞᱮ ᱧᱮᱞᱫᱟ ᱧᱮᱞᱼᱧᱟᱢ ᱫᱟᱞᱮ ᱟᱹᱰᱤ ᱢᱚᱡᱽ ᱜᱮ ᱨᱮᱰᱤᱭᱳ ᱨᱮᱠᱚ ᱴᱤᱵᱤ ᱨᱮᱠᱚ ᱥᱮᱨᱮᱧ ᱫᱟᱠᱚ ᱮᱱᱮᱡᱚᱜ ᱠᱟᱱᱟ ᱠᱚ ᱟᱞᱮ ᱦᱚᱸᱞᱮ ᱮᱱᱮᱡ ᱥᱮᱨᱮᱧ ᱵᱟᱲᱟᱭᱟ ᱟᱹᱰᱤ ᱞᱮ ᱠᱩᱥᱤᱭᱟᱜᱼᱟ ᱮᱱᱮᱡ ᱥᱮᱨᱮᱧ ᱠᱚ ᱟᱫᱚ ᱱᱚᱣᱟ ᱴᱤᱵᱤ ᱨᱮ ᱢᱮᱫ ᱛᱮ ᱧᱮᱞ ᱠᱟᱛᱮᱫ ᱦᱚᱸᱞᱮ ᱮᱱᱮᱡ ᱧᱮᱞᱟᱞᱮ ᱪᱤᱫᱟᱞᱮ ᱥᱮᱨᱮᱧᱟᱞᱮ ᱮᱱᱮᱡᱚᱜᱼᱟ ᱞᱮ ᱢᱚᱡᱽ ᱜᱮ ᱦᱩᱭ ᱵᱟᱲᱟᱜᱼᱟ ᱚᱱᱟ ᱞᱮ ᱠᱩᱥᱤᱭᱟᱜᱼᱟ ᱞᱮ ᱮᱱᱮᱡ ᱵᱟᱲᱟ ᱮᱱᱮᱡᱚᱜ ᱠᱟᱱᱟ ᱞᱮ